ᱡᱟᱦᱟᱸ ᱤᱧᱟᱜ ᱡᱚᱢᱟᱜ ᱱᱤᱭᱟᱹ ᱟᱰᱮ ᱯᱟᱥᱮ ᱥᱮ ᱱᱤᱭᱟᱹ ᱥᱩᱨ ᱠᱚᱨᱮᱜ ᱤᱧ ᱫᱚ ᱰᱷᱮᱨ ᱠᱟᱭ ᱛᱮᱫᱚᱧ ᱠᱩᱥᱤᱭᱟᱜ ᱡᱟᱦᱟᱸ ᱱᱚᱣᱟ ᱟᱞᱮ ᱯᱟᱹᱠᱩᱲ ᱨᱮ ᱡᱟᱦᱟᱸ ᱢᱩᱨᱢᱩ ᱦᱳᱴᱮᱹᱞ ᱢᱮᱱᱟᱜ ᱠᱟᱜᱼᱟ ᱛᱚ ᱚᱸᱰᱮ ᱫᱚ ᱮᱢᱟᱱ ᱛᱮᱭᱟᱜ ᱠᱚ ᱛᱟᱦᱮᱱᱟ ᱦᱟᱹᱠᱩ ᱠᱚ ᱛᱟᱦᱮᱱᱟ ᱯᱳᱞᱴᱤ ᱠᱚ ᱛᱟᱦᱮᱱᱟ ᱟᱨ ᱪᱮᱫ ᱠᱚᱢ ᱡᱚᱢᱟ ᱡᱮᱥᱮ ᱮᱥᱮ ᱧᱚᱜ ᱯᱷᱮᱵᱽᱨᱮᱴ ᱫᱚ ᱮᱥᱮ ᱢᱮᱨᱚᱢ ᱡᱤᱞ ᱜᱮᱧ ᱡᱚᱢ ᱵᱟᱲᱟᱭᱟ ᱰᱷᱮᱨ ᱫᱚ ᱟᱨ ᱱᱤᱭᱟᱹ ᱥᱩᱨ ᱠᱚᱨᱮᱜ ᱡᱟᱹᱥᱛᱤ ᱫᱚ ᱦᱩᱭᱱᱟ ᱱᱚᱰᱮ ᱛᱟᱞᱚᱣᱟ ᱛᱟᱞᱚᱣᱟ ᱠᱚ ᱡᱮᱥᱮ ᱫᱚ ᱥᱩᱠᱨᱤ ᱡᱤᱞ ᱡᱟᱦᱟᱸ ᱫᱚ ᱞᱟᱫ ᱠᱟᱛᱮᱫ ᱡᱚᱢ ᱱᱚᱣᱟ ᱜᱮ ᱯᱷᱮᱵᱽᱨᱮᱴ ᱫᱚ ᱤᱧᱟᱹᱜ ᱫᱚ ᱡᱚᱢ ᱫᱚ ᱱᱚᱣᱟ ᱜᱮ ᱡᱟᱹᱥᱛᱤ ᱫᱚᱧ ᱠᱩᱥᱤᱭᱟᱜᱼᱟ ᱰᱷᱮᱨ ᱠᱟᱭ ᱰᱷᱮᱨ ᱠᱟᱭ ᱛᱮᱫᱚ ᱟᱨ ᱡᱟᱦᱟᱱᱟᱜ ᱡᱚᱢ ᱧᱩ ᱥᱮ ᱮᱥᱮ ᱚᱠᱟ ᱯᱷᱚᱞ ᱰᱚᱞ ᱡᱤᱱᱤᱥ ᱠᱚᱦᱚᱸ ᱮᱭᱥᱮ ᱵᱟᱡᱟᱨ ᱠᱚᱨᱮᱜ ᱥᱮᱵ ᱢᱮᱱᱟᱜᱼᱟ ᱟᱺᱜᱩᱨ ᱢᱮᱱᱟᱜᱼᱟ ᱚᱱᱟ ᱠᱚ ᱦᱚᱧ ᱠᱩᱥᱤᱭᱟᱜ ᱜᱮᱭᱟ ᱞᱮᱠᱤᱱ ᱰᱷᱮᱨᱠᱟᱨ ᱛᱮᱫᱚ ᱟᱞᱮ ᱦᱚᱲ ᱦᱚᱯᱚᱱᱟᱜ ᱡᱚᱢ ᱧᱩ ᱫᱚ ᱱᱤᱭᱟᱹ ᱜᱮ ᱡᱟᱹᱥᱛᱤ ᱫᱚ ᱡᱤᱞ ᱜᱮ ᱡᱟᱦᱟᱸ ᱡᱟᱭᱜᱟ ᱜᱮᱞᱮ ᱪᱟᱞᱟᱜ ᱟᱥᱮ ᱡᱤᱞ ᱟᱞᱮ ᱡᱤᱞ ᱠᱚ ᱵᱟᱞᱮ ᱡᱚᱢ ᱞᱮᱠᱷᱟᱡ ᱫᱚ ᱟᱞᱮ ᱫᱚ ᱢᱚᱱᱮ ᱨᱮᱫᱚ ᱠᱩᱥᱤ ᱫᱚ ᱵᱟᱞᱮ ᱟᱹᱭᱠᱟᱹᱣᱟ ᱟᱞᱮ ᱡᱟᱦᱟᱸ ᱡᱟᱭᱜᱟ ᱜᱮ ᱟᱞᱮ ᱱᱤᱣᱟᱹ ᱥᱩᱨ ᱠᱚᱨᱮᱜ ᱥᱮ ᱱᱤᱭᱟᱹ ᱟᱞᱮ ᱫᱚ ᱱᱤᱭᱟᱹ ᱚᱸᱰᱮ ᱦᱩᱭᱱᱟ ᱫᱩᱢᱠᱟ ᱦᱚᱸᱞᱮ ᱪᱟᱞᱟᱜ ᱜᱮᱭᱟ ᱱᱚᱰᱮ ᱦᱚᱸ ᱡᱟᱦᱟᱸ ᱢᱮᱱᱟᱜᱼᱟ ᱚᱸᱰᱮ ᱠᱤᱥᱠᱩ ᱦᱳᱴᱮᱹᱞ ᱛᱚ ᱚᱸᱰᱮ ᱫᱚ ᱨᱳᱴᱤ ᱦᱚᱸ ᱧᱟᱢᱚᱜᱼᱟ ᱟᱨ ᱱᱟᱱᱟ ᱯᱚᱨᱠᱟᱨ ᱡᱤᱞ ᱩᱛᱩᱢᱟ ᱢᱮᱱᱟᱜ ᱜᱮ ᱚᱱᱟᱢᱟ ᱚᱠᱟ ᱫᱷᱟᱹᱵᱤᱡ ᱨᱳᱴᱤ ᱢᱮᱱᱟᱜᱼᱟ ᱡᱤᱞ ᱢᱮᱱᱟᱜᱼᱟ ᱯᱤᱴᱷᱟᱹ ᱢᱮᱱᱟᱜᱼᱟ ᱟᱭᱢᱟ ᱡᱟᱹᱥᱛᱤ ᱫᱚ ᱤᱧ ᱫᱚ ᱡᱤᱞ ᱠᱚᱫᱚ ᱱᱤᱭᱟᱹ ᱠᱟᱥᱤ ᱡᱤᱞ ᱜᱮᱧ ᱠᱩᱥᱤᱭᱟᱜᱼᱟ ᱯᱷᱮᱵᱽᱨᱮᱴ ᱫᱚ ᱤᱧᱟᱹᱜ ᱫᱚ ᱟᱥᱟ ᱫᱚ ᱚᱱᱟ ᱠᱟᱱ ᱜᱮᱭᱟ ᱡᱟᱦᱟᱸ ᱨᱮ ᱦᱚᱸ ᱟᱞᱮ ᱫᱚ ᱱᱤᱭᱟᱹ ᱥᱩᱨ ᱠᱚᱨᱮ ᱨᱮ ᱦᱚᱸ ᱡᱟᱦᱟᱸ ᱡᱟᱭᱜᱟ ᱨᱮᱜᱮ ᱦᱟᱹᱴᱤᱭᱟᱹ ᱦᱩᱭᱩᱜᱼᱟ ᱡᱩᱫᱤ ᱡᱟᱦᱟᱱᱟᱜ ᱡᱤᱞ ᱦᱟᱹᱴᱤᱭᱟᱹ ᱵᱟᱝ ᱛᱟᱦᱮᱱ ᱠᱷᱟᱡ ᱛᱚ ᱚᱱᱟ ᱡᱟᱭᱜᱟ ᱨᱮ ᱦᱟᱹᱴᱤᱭᱟᱹ ᱨᱮ ᱢᱟᱱᱮ ᱦᱚᱲ ᱫᱚ ᱡᱟᱨᱚᱣᱟᱜ ᱫᱚ ᱟᱹᱰᱤ ᱠᱚᱢ ᱠᱚ ᱡᱟᱨᱚᱣᱟᱜᱼᱟ ᱡᱟᱦᱟᱸ ᱡᱟᱭᱜᱟ ᱨᱮᱜᱮ ᱦᱟᱹᱴᱤᱭᱟᱹ ᱨᱮ ᱚᱠᱟ ᱡᱟᱭᱜᱟ ᱨᱮ ᱦᱟᱹᱴᱤᱭᱟᱹ ᱨᱮ ᱡᱤᱞ ᱛᱟᱦᱮᱱᱟ ᱛᱚ ᱚᱸᱰᱮ ᱜᱮ ᱦᱚᱲ ᱫᱚᱠᱚ ᱰᱷᱮᱨᱚᱜᱼᱟ